ᱞᱟᱦᱟᱛᱮ ᱤᱧ ᱫᱚ ᱯᱟᱲᱦᱟᱜ ᱚᱠᱛᱮᱨᱮ ᱛᱟᱦᱮᱸᱠᱟᱱᱛᱮ ᱥᱮ ᱚᱲᱟᱜ ᱨᱮᱦᱚᱸ ᱦᱟᱸᱰᱮ ᱜᱚᱜᱚ ᱛᱟᱠᱚ ᱴᱷᱮᱱ ᱛᱟᱦᱮᱸᱠᱟᱱ ᱨᱮᱫᱚ ᱱᱚᱝᱠᱟ ᱚᱲᱟᱜ ᱠᱷᱚᱱ ᱠᱩᱲᱤ ᱜᱤᱫᱽᱨᱟ ᱢᱚᱲᱮ ᱵᱚᱭᱦᱟ ᱞᱮ ᱛᱟᱦᱮᱸᱞᱮᱱᱟ ᱟᱫᱚ ᱵᱟᱨᱦᱮ ᱥᱮᱫ ᱵᱟᱞᱮ ᱪᱟᱞᱟᱜᱼᱟ ᱥᱮ ᱚᱱᱠᱟᱞᱮ ᱧᱮᱞ ᱠᱚᱣᱟ ᱯᱷᱟᱨᱟᱠ ᱠᱷᱚᱱ ᱜᱮ ᱟᱫᱚ ᱵᱟᱞᱮ ᱥᱮᱞᱮᱫ ᱫᱟᱲᱮᱜᱼᱟ ᱟᱫᱚ ᱱᱤᱛᱚᱜ ᱱᱚᱸᱰᱮ ᱡᱟᱶᱟᱭ ᱚᱲᱟᱜ ᱨᱮ ᱦᱮᱡ ᱠᱟᱱᱛᱮ ᱱᱚᱸᱰᱮ ᱨᱟᱹᱥᱤ ᱟᱹᱛᱩ ᱠᱟᱱᱟ ᱞᱟᱹᱴᱩ ᱟᱹᱛᱩ ᱠᱟᱱᱟ ᱟᱫᱚ ᱩᱱᱠᱩ ᱧᱮᱞᱛᱮ ᱩᱱᱠᱩᱣᱟᱜ ᱰᱨᱮᱹᱥ ᱧᱮᱞᱛᱮ ᱛᱤᱱᱥᱚᱢᱚᱭ ᱠᱚ ᱮᱱᱮᱡᱼᱟ ᱩᱱ ᱥᱚᱢᱚᱭ ᱢᱤᱫ ᱨᱚᱠᱚᱢ ᱠᱚ ᱦᱚᱨᱚᱜ ᱵᱟᱸᱫᱮᱜᱼᱟ ᱯᱟᱹᱧᱪᱤ ᱯᱟᱲᱦᱟᱴᱚᱜᱼᱟ ᱟᱫᱚ ᱩᱱᱠᱩᱣᱟᱜ ᱧᱮᱞᱛᱮ ᱥᱮ ᱩᱱᱠᱩ ᱠᱚ ᱮᱱᱮᱡᱚᱜᱼᱟ ᱟᱨ ᱱᱤᱡᱮᱨ ᱢᱟ ᱵᱟᱢ ᱵᱟᱰᱟᱭ ᱟᱫᱚ ᱩᱱᱠᱩ ᱧᱮᱞᱼᱧᱮᱞᱛᱮ ᱩᱱᱠᱩ ᱪᱮᱫ ᱞᱮᱠᱟ ᱠᱚ ᱨᱟᱹᱥᱠᱟᱜ ᱠᱟᱱᱟ ᱢᱚᱱ ᱡᱤᱣᱤ ᱨᱮ ᱠᱩᱥᱤ ᱨᱟᱹᱥᱠᱟᱹ ᱠᱚ ᱮᱢ ᱫᱟᱲᱮᱜ ᱠᱟᱱᱟ ᱡᱚᱛᱚ ᱦᱚᱲ ᱡᱩᱢᱤᱫᱚᱜ ᱠᱟᱱᱟ ᱠᱚ ᱢᱤᱫ ᱴᱷᱮᱱ ᱵᱟᱯᱞᱟ ᱵᱤᱦᱟᱹᱨᱮ ᱥᱚᱨᱦᱟᱭ ᱨᱮ ᱡᱟᱦᱟᱸᱛᱤᱥ ᱥᱚᱢᱚᱭ ᱜᱮ ᱮᱱᱮᱡ ᱥᱤᱨᱤᱧ ᱦᱩᱭᱩᱜ ᱠᱟᱱ ᱡᱚᱠᱷᱮᱡ ᱠᱩᱲᱤ ᱠᱚ ᱠᱚᱲᱟ ᱠᱚ ᱥᱮ ᱵᱟᱹᱦᱩ ᱠᱩᱲᱤ ᱠᱚ ᱡᱚᱛᱚ ᱦᱚᱲ ᱢᱤᱫ ᱥᱚᱸᱜᱮ ᱢᱤᱫ ᱥᱚᱸᱜᱮ ᱞᱮ ᱢᱤᱫ ᱥᱚᱸᱜᱮ ᱞᱮ ᱮᱱᱮᱡ ᱥᱮᱨᱮᱧᱮᱫ ᱠᱟᱱ ᱛᱟᱦᱮᱸᱠᱟᱱ ᱟᱫᱚ ᱚᱱᱟᱨᱮ ᱠᱩᱥᱤ ᱞᱮ ᱟᱹᱭᱠᱟᱹᱣᱫᱟ ᱚᱱᱟᱛᱮ ᱩᱱᱠᱩ ᱧᱮᱞᱼᱧᱮᱞᱛᱮ ᱤᱧᱦᱚᱧ ᱪᱤᱫ ᱠᱮᱫᱟ ᱮᱱᱮᱡ ᱥᱤᱨᱤᱧ ᱨᱮ ᱟᱨ ᱩᱱᱠᱷᱚᱱ ᱜᱮ ᱤᱧ ᱮᱱᱮᱡ ᱥᱤᱨᱤᱧ ᱟᱹᱰᱤ ᱛᱮᱫ ᱤᱧ ᱠᱩᱥᱤᱣᱟᱜ ᱛᱮ ᱱᱮᱛᱟᱨ ᱦᱚᱸ ᱩᱱᱠᱩ ᱥᱮᱞᱮᱫ ᱡᱟᱦᱟᱸᱛᱤᱱ ᱥᱚᱢᱚᱭ ᱮᱱᱮᱡ ᱨᱮᱧ ᱥᱮᱞᱮᱫᱚᱜ ᱠᱟᱱᱟ